ᱟᱵᱚ ᱥᱟᱱᱛᱟᱞ ᱥᱚᱢᱟᱡᱽ ᱨᱮ ᱪᱤᱛᱟᱹᱨ ᱫᱚ ᱜᱚᱜᱚ ᱦᱚᱲᱜᱮ ᱟᱹᱰᱤ ᱱᱟᱯᱟᱭ ᱠᱚ ᱵᱮᱱᱟᱣ ᱫᱟᱲᱮᱭᱟᱜᱼᱟ ᱪᱮᱫ ᱞᱮᱠᱟ ᱵᱚᱱ ᱧᱮᱞ ᱠᱟᱜᱼᱟ ᱟᱵᱚ ᱯᱚᱨᱚᱵᱽ ᱠᱚᱨᱮ ᱫᱮᱣᱟᱞ ᱪᱤᱛᱟᱹᱨ ᱩᱱᱟᱹᱜ ᱱᱟᱯᱟᱭ ᱠᱚ ᱪᱤᱛᱟᱹᱨ ᱟᱸᱠᱟᱣᱟ ᱡᱮ ᱦᱟᱦᱟᱲᱟᱜ ᱜᱮ ᱟᱹᱭᱠᱟᱹᱜᱼᱟ ᱛᱳ ᱚᱱᱟ ᱞᱮᱠᱟᱛᱮ ᱟᱵᱚ ᱱᱚᱣᱟ ᱪᱤᱛᱟᱹᱨ ᱜᱚᱜᱚ ᱦᱚᱲᱟᱜ ᱡᱮ ᱩᱱᱟᱹᱜ ᱱᱟᱯᱟᱭᱟ ᱱᱩᱠᱩ ᱟᱨᱦᱚᱸ ᱡᱮᱱᱚ ᱱᱟᱯᱟᱭ ᱠᱚ ᱵᱮᱱᱟᱣ ᱫᱟᱲᱮᱭᱟᱜ ᱚᱱᱟ ᱟᱵᱚ ᱫᱚᱠᱟᱱ ᱨᱮ ᱪᱚᱞ ᱛᱟᱦᱮᱱ ᱠᱷᱟᱱ ᱪᱤᱴᱟᱹᱣ ᱛᱟᱦᱮᱱ ᱠᱷᱟᱱ ᱛᱟᱦᱞᱮ ᱢᱚᱡᱽ ᱥᱟᱺᱦᱤᱡ ᱜᱤᱫᱽᱨᱟᱹ ᱠᱚᱠᱚ ᱪᱮᱫ ᱞᱮᱠᱷᱟᱱ ᱟᱨᱴ ᱮᱱ ᱜᱨᱟᱯᱷ ᱥᱮ ᱰᱚᱨᱭᱤᱝ ᱨᱮ ᱢᱚᱡᱽ ᱮᱥᱛᱷᱟᱱ ᱠᱚ ᱧᱟᱢᱟ